ᱦᱚᱸ ᱦᱮᱞᱳ ᱤᱧᱫᱚ ᱩᱲᱤᱥᱥᱟ ᱠᱷᱚᱱᱟᱜ ᱤᱧ ᱢᱮᱱ ᱮᱫᱼᱟ ᱵᱚᱵᱤᱛᱟ ᱢᱩᱨᱢᱩ ᱟᱢᱫᱚ ᱡᱷᱟᱲᱠᱷᱚᱱᱰ ᱡᱷᱟᱲᱠᱷᱚᱱᱰ ᱯᱚᱱᱚᱛ ᱨᱤᱱᱤᱡ ᱥᱟᱨᱚ ᱢᱟᱺᱡᱷᱤᱢ ᱞᱟᱹᱭ ᱮᱫᱼᱟ ᱥᱮ ᱚ ᱚ ᱟᱯᱮ ᱫᱤᱥᱚᱢ ᱨᱮᱱᱟᱜ ᱵᱟᱯᱞᱟ ᱞᱟᱹᱭ ᱢᱮ ᱦᱳᱭ ᱚ ᱦᱚᱸ ᱟᱪᱪᱷᱟ ᱛᱚᱵᱮ ᱴᱷᱤᱠ ᱜᱮᱭᱟ